ᱟᱹᱛᱩ ᱨᱮᱱᱟᱜ ᱟᱨ ᱵᱟᱡᱟᱨ ᱨᱮᱱᱟᱜ ᱫᱚ ᱟᱹᱰᱤᱛᱮᱫ ᱜᱮ ᱚᱱᱛᱚᱨ ᱢᱮᱱᱟᱜᱼᱟ ᱟᱹᱛᱩ ᱨᱮᱱᱟᱜ ᱨᱮᱫᱚ ᱠᱚ ᱫᱚᱢᱮ ᱚᱡᱽᱨᱟᱜᱮ ᱛᱟᱦᱮᱱᱟ ᱟᱨ ᱵᱟᱡᱟᱨ ᱨᱮᱱᱟᱜ ᱠᱚᱫᱚ ᱫᱚᱢᱮ ᱥᱟᱯᱷᱟ ᱛᱟᱦᱮᱱᱟ ᱟᱨ ᱟᱹᱛᱩ ᱫᱚ ᱨᱟᱹᱯᱩᱫᱼᱨᱟᱹᱯᱩᱫ ᱜᱮ ᱛᱟᱦᱮᱱᱟ ᱚᱸᱰᱮᱫᱚ ᱨᱟᱹᱯᱩᱫᱼᱨᱟᱹᱯᱩᱫ ᱪᱷᱟᱫᱽ ᱠᱚ ᱵᱮᱱᱟᱣ ᱵᱟᱠᱚ ᱵᱮᱱᱟᱣᱟ ᱟᱨ ᱵᱟᱡᱟᱨ ᱨᱮᱱᱟᱜ ᱫᱚ ᱯᱩᱨᱟᱹ ᱪᱷᱟᱫᱽ ᱴᱷᱤᱠ ᱛᱟᱦᱮᱱᱟ ᱟᱨ ᱟᱹᱛᱩ ᱨᱮᱫᱚ ᱚᱱᱟ ᱢᱮᱱ ᱞᱟᱹᱜᱤᱫ ᱛᱮ ᱠᱚ ᱥᱮᱪᱮᱫ ᱵᱟᱠᱚ ᱵᱟᱹᱱᱩᱜ ᱠᱚᱣᱟ ᱟᱨ ᱵᱟᱡᱟᱨ ᱨᱮᱱᱟᱜ ᱨᱮᱫᱚ ᱡᱩᱫᱤ ᱡᱟᱦᱟᱱᱟᱜ ᱵᱟᱭ ᱜᱟᱱᱚᱜᱼᱟ ᱚᱡᱽᱨᱟ ᱛᱟᱦᱮᱱᱟ ᱮᱱᱠᱷᱟᱱ ᱫᱚ ᱠᱚ ᱦᱟᱛᱟᱣᱟ ᱚᱸᱰᱮ ᱫᱚᱠᱚ ᱢᱮᱱᱟ ᱢᱮᱱᱟ ᱞᱮᱠᱤᱱ ᱟᱹᱛᱩ ᱨᱮᱫᱚ ᱡᱟᱦᱟᱸ ᱞᱮᱠᱟᱜᱮ ᱛᱟᱦᱮᱱ ᱨᱮᱦᱚᱸ ᱪᱮᱫᱦᱚᱸ ᱵᱟᱠᱚ ᱢᱮᱱᱟ ᱚᱠᱚᱭ ᱦᱚᱸ ᱠᱤ ᱩᱱᱟᱹᱜ ᱯᱟᱲᱦᱟᱣ ᱠᱚ ᱦᱚᱲ ᱵᱟᱹᱱᱩᱜ ᱠᱚᱣᱟ ᱟᱨ ᱟᱹᱛᱩ ᱫᱚ ᱠᱚ ᱨᱮᱦᱚᱸ ᱵᱟᱠᱚ ᱦᱤᱡᱩᱜᱼᱟ ᱫᱚᱢᱮ ᱚᱜᱼᱟ ᱟᱨ ᱵᱟᱡᱟᱨ ᱨᱮᱫᱚ ᱡᱚᱛᱚᱣᱟᱜ ᱦᱤᱥᱟᱹᱵᱽᱛᱮ ᱦᱩᱭᱩᱜᱼᱟ ᱟᱨ ᱟᱹᱛᱩ ᱨᱮᱫᱚ ᱚᱱᱠᱟ ᱫᱚ ᱵᱟᱭ ᱦᱩᱭᱩᱜᱼᱟ ᱦᱤᱥᱟᱹᱵᱽ ᱛᱮᱫᱚ ᱠᱚᱦᱚᱸ ᱫᱚᱢᱮ ᱠᱚ ᱦᱤᱡᱩᱜᱼᱟ ᱟᱫᱷᱟ ᱜᱷᱚᱱᱴᱟ ᱛᱮᱠᱚ ᱦᱤᱡᱩᱜᱼᱟ ᱥᱟᱯᱷᱟᱭ ᱨᱮᱦᱚᱸ ᱩᱱᱟᱹᱜ ᱫᱷᱮᱭᱟᱱ ᱵᱟᱠᱚ ᱮᱢᱟ ᱟᱨ ᱚᱱᱟ ᱠᱷᱟᱹᱛᱤᱨᱛᱮ ᱟᱹᱛᱩ ᱠᱚᱨᱮᱱ ᱫᱚ ᱩᱱᱟᱹᱜ ᱥᱤᱪᱪᱷᱤᱛ ᱵᱟᱠᱚ ᱵᱮᱱᱟᱣ ᱫᱟᱲᱮᱭᱟᱜᱼᱟ ᱡᱟᱦᱟᱸᱭ ᱜᱤᱫᱽᱨᱟᱹ ᱟᱹᱛᱩ ᱫᱤᱥᱚᱢ ᱨᱮ ᱯᱟᱲᱦᱟᱜ ᱠᱟᱱᱟᱭ ᱟᱨ ᱡᱟᱦᱟᱸᱭ ᱵᱟᱡᱟᱨ ᱫᱤᱥᱚᱢ ᱨᱮ ᱯᱟᱲᱦᱟᱜ ᱠᱟᱱᱟᱭ ᱩᱱᱤᱫᱚ ᱥᱟᱯᱷᱟᱼᱥᱩᱛᱨᱚᱭ ᱛᱟᱦᱮᱱᱟ ᱥᱟᱯᱷᱟᱼᱥᱩᱛᱨᱚ ᱠᱚᱦᱚᱸᱭ ᱦᱚᱨᱚᱜᱟ ᱟᱨ ᱥᱤᱪᱪᱷᱤᱛᱚᱭ ᱛᱟᱦᱮᱱᱟᱭ ᱨᱮ ᱯᱟᱲᱦᱟᱜ ᱟᱭ ᱨᱮ ᱡᱚᱢᱟᱭ ᱚᱱᱟᱜᱨᱮ ᱫᱚᱢᱮ ᱯᱷᱟᱨᱟᱠ ᱢᱮᱱᱟᱜᱼᱟ ᱟᱹᱛᱩ ᱟᱨ ᱵᱟᱡᱟᱨ ᱫᱤᱥᱚᱢ ᱨᱮᱫᱚ ᱟᱹᱛᱩ ᱨᱮᱫᱚ ᱟᱨ ᱡᱟᱦᱟᱸ ᱠᱚ ᱦᱩᱭᱩᱜᱼᱟ ᱛᱳ ᱚᱸᱰᱮᱫᱚ ᱟᱹᱛᱩ ᱫᱤᱥᱚᱢ ᱨᱮᱫᱚ ᱠᱤ ᱦᱚᱸᱠᱚ ᱞᱟᱹᱭ ᱟᱠᱚᱣᱟ ᱦᱩᱭ ᱫᱟᱲᱮᱭᱟᱜᱼᱟ ᱟᱨ ᱡᱟᱦᱟᱸ ᱵᱟᱡᱟᱨ ᱢᱮᱱᱟᱜᱼᱟ ᱚᱸᱰᱮᱫᱚ ᱯᱩᱨᱟᱹ ᱞᱟᱛᱟᱨ ᱨᱮ ᱟᱢ ᱮᱢ ᱚᱞᱟ ᱠᱳᱱᱳ ᱨᱮᱱᱟᱜ ᱥᱚᱢᱵᱷᱚᱵᱚᱱᱟ ᱦᱚᱸ ᱵᱟᱭ ᱛᱟᱦᱮᱱᱟ ᱱᱤᱛᱚᱜ ᱫᱚ ᱵᱚᱦᱩᱫ ᱡᱟᱢᱟᱱᱟ ᱠᱟᱱᱟ ᱥᱮ ᱟᱹᱛᱩ ᱫᱤᱥᱚᱢ ᱨᱮᱫᱚ ᱨᱮ ᱦᱩᱭᱩᱜᱼᱟ ᱟᱨ ᱡᱟᱦᱟᱸ ᱵᱟᱡᱟᱨ ᱫᱤᱥᱚᱢ ᱨᱮᱫᱚ ᱠᱚᱨᱮ ᱦᱩᱭᱩᱜᱼᱟ ᱢᱟᱱᱮ ᱫᱚᱢᱮ ᱚᱱᱛᱚᱨ ᱢᱮᱱᱟᱜᱼᱟ ᱟᱹᱛᱩ ᱫᱤᱥᱚᱢ ᱟᱨ ᱵᱟᱡᱟᱨ ᱫᱤᱥᱚᱢ ᱨᱮᱫᱚ ᱵᱟᱡᱟᱨ ᱫᱤᱥᱚᱢ ᱫᱚ ᱯᱩᱨᱟᱹ ᱪᱟᱵᱟ ᱟᱠᱟᱱᱟ ᱯᱩᱨᱟᱹ ᱫᱩ ᱛᱤᱱ ᱛᱟᱞᱟ ᱵᱮᱱᱟᱣ ᱟᱠᱟᱱᱟ ᱯᱩᱨᱟᱹ ᱠᱚ ᱞᱟᱜᱟᱣ ᱟᱠᱟᱫᱼᱟ ᱟᱹᱛᱩᱼᱫᱤᱥᱚᱢ ᱫᱚ ᱡᱮᱭᱥᱮ ᱠᱤ ᱛᱮᱭᱥᱮ ᱢᱟᱲᱟᱝ ᱞᱮᱠᱟᱜᱮ ᱢᱮᱱᱟᱜᱼᱟ ᱛᱟᱵᱚᱱ ᱨᱟᱹᱯᱩᱫ ᱪᱟᱵᱟᱜ ᱠᱟᱱ ᱨᱮᱦᱚᱸ ᱫᱷᱮᱭᱟᱱ ᱜᱮ ᱵᱟᱠᱚ ᱮᱢᱮᱫᱼᱟ ᱡᱟᱦᱟᱸ ᱯᱩᱭᱥᱟᱹ ᱦᱤᱡᱩᱜ ᱠᱟᱱᱟ ᱠᱚᱠᱚ ᱡᱚᱢᱮᱜᱼᱟ ᱠᱷᱮᱹᱞᱼᱠᱩᱫᱽᱨᱮ ᱡᱟᱹᱥᱛᱤ ᱫᱷᱮᱭᱟᱱ ᱵᱟᱠᱚ ᱮᱢᱮᱫᱼᱟ ᱟᱨ ᱵᱟᱡᱟᱨ ᱫᱤᱥᱚᱢ ᱨᱮᱫᱚ ᱨᱮᱦᱚᱸ ᱠᱚ ᱤᱫᱤᱭᱮᱫ ᱠᱚᱣᱟ ᱠᱚ ᱠᱤ ᱦᱟᱨᱥᱟᱞ ᱦᱩᱭᱩᱜᱼᱟ ᱨᱮ ᱚᱸᱰᱮ ᱠᱷᱚᱱᱠᱚ ᱮᱫ ᱠᱚᱣᱟ ᱩᱥᱠᱮ ᱵᱟᱫᱽ ᱠᱚ ᱤᱫᱤᱭᱮᱫ ᱠᱚᱣᱟ ᱵᱷᱮᱜᱟᱨᱛᱮ ᱠᱷᱮᱹᱞᱼᱠᱩᱫᱽ ᱨᱮᱦᱚᱸ ᱫᱚᱢᱮ ᱫᱷᱮᱭᱟᱱ ᱠᱚ ᱮᱢᱮᱫᱼᱟ ᱵᱟᱡᱟᱨ ᱥᱮᱫ ᱨᱮᱫᱚ ᱟᱨ ᱟᱹᱛᱩᱼᱫᱤᱥᱚᱢ ᱨᱮᱫᱚ ᱩᱱᱟᱹᱜ ᱫᱷᱮᱭᱟᱱ ᱵᱟᱠᱚ ᱮᱢᱮᱫᱼᱟ ᱠᱚ ᱠᱷᱟᱹᱞᱤ ᱦᱤᱡᱩᱜ ᱠᱟᱱᱟ ᱠᱚ ᱵᱮᱱᱟᱣ ᱠᱟᱜᱼᱟ ᱠᱚ ᱟᱨ ᱵᱟᱥ ᱫᱩᱲᱩᱵ ᱠᱚᱜᱼᱟ ᱠᱚ ᱟᱠᱚᱣᱟᱜ ᱦᱟᱡᱽᱨᱤ ᱵᱮᱱᱟᱣ ᱞᱟᱹᱜᱤᱫ